ᱠᱤᱪᱷᱩ ᱮᱱᱮᱡ ᱟᱱᱟᱜ ᱜᱟᱞᱟᱝ ᱟᱨ ᱥᱤᱞᱟᱹᱭ ᱡᱤᱱᱤᱥ ᱴᱩᱯᱤ ᱠᱚ ᱴᱩᱯᱤ ᱛᱷᱨᱤ ᱜᱟᱞᱟᱝ ᱞᱟᱹᱜᱤᱫ ᱫᱚ ᱟᱭᱢᱟ ᱜᱚᱴᱮᱱ ᱩᱞ ᱥᱩᱛᱟᱹᱢ ᱠᱤᱨᱤᱧ ᱦᱩᱭᱩᱜᱼᱟ ᱚᱱᱟ ᱩᱞ ᱥᱩᱛᱟᱹᱢ ᱛᱮᱫᱚ ᱟᱭᱢᱟ ᱨᱚᱠᱚᱢ ᱥᱳᱭᱮᱴᱟᱨ ᱠᱚ ᱴᱩᱯᱨᱤ ᱠᱚ ᱵᱟᱦᱟ ᱠᱚ ᱟᱭᱢᱟ ᱨᱚᱠᱚᱢ ᱛᱮᱭᱟᱨᱚᱜᱼᱟ ᱚᱱᱟ ᱠᱚ ᱛᱮᱟᱭᱨ ᱞᱟᱹᱜᱤᱫ ᱫᱚ ᱢᱮᱹᱥᱤᱱ ᱠᱚ ᱩᱞ ᱠᱟᱴᱟ ᱠᱚ ᱟᱨ ᱵᱷᱟᱹᱜᱤ ᱞᱟᱹᱜᱤᱫ ᱵᱷᱟᱹᱜᱤ ᱞᱮᱠᱟ ᱠᱚᱨᱟᱣ ᱞᱟᱹᱜᱤᱫ ᱫᱚ ᱵᱷᱟᱹᱜᱤ ᱪᱮᱪᱮᱫ ᱦᱚᱲ ᱴᱷᱮᱡ ᱪᱟᱞᱟᱜ ᱦᱩᱭᱩᱜᱼᱟ